ᱦᱮᱞᱳ

ᱚ ᱟᱨ ᱥᱮᱨᱚᱠᱚᱢ ᱫᱟᱬᱟ ᱠᱚ ᱦᱤᱡᱩᱜᱼᱟ ᱛᱚ ᱵᱟᱭᱨᱮ ᱨᱮᱱ ᱛᱚ ᱧᱮᱧᱮᱞ ᱛᱟᱦᱮᱱ ᱞᱮᱠᱟ ᱡᱟᱭᱜᱟ ᱠᱚ ᱥᱮᱨᱚᱠᱚᱢ ᱚᱱᱟ ᱫᱷᱟᱨᱮᱯᱟᱥᱮ ᱠᱚᱨᱮ ᱢᱮᱱᱟᱜᱼᱟ ᱚ ᱟᱨ ᱟᱡᱚᱫᱤᱭᱟᱹ ᱵᱩᱨᱩ ᱨᱮᱦᱚᱸ ᱛᱟᱦᱮᱱ ᱵᱮᱵᱚᱥᱛᱟ ᱚᱱᱠᱟ ᱦᱳᱴᱮᱞ ᱠᱚ ᱢᱮᱱᱟᱜᱼᱟ ᱚ ᱛᱟᱦᱞᱮ ᱛᱟᱦᱮᱱ ᱡᱟᱭᱜᱟ ᱠᱚᱫᱚ ᱵᱮᱵᱚᱥᱛᱟ ᱫᱚ ᱢᱮᱱᱟᱜ ᱜᱮᱭᱟ ᱵᱟᱝ ᱟᱨ ᱪᱮᱫ ᱠᱚ ᱯᱟᱛᱟ ᱦᱩᱭᱩᱜᱼᱟ ᱟᱨ ᱚᱱᱟ ᱫᱚ ᱪᱮᱫ ᱡᱚᱠᱷᱟᱡ ᱦᱩᱭᱩᱜᱼᱟ ᱟᱨ ᱪᱮᱫ ᱪᱮᱫ ᱵᱚᱸᱜᱟ ᱦᱩᱭᱩᱜᱼᱟ ᱚ ᱛᱚ ᱵᱷᱟᱹᱞᱤ ᱜᱮᱠᱚ ᱫᱚᱢᱮ ᱠᱚ ᱢᱟᱱᱟᱣᱟ ᱵᱟᱝ ᱵᱟᱹᱭᱥᱟᱹᱠᱷ ᱯᱩᱨᱱᱤᱢᱟ ᱟᱡᱚᱫᱤᱭᱟᱹ ᱯᱟᱛᱟ ᱦᱚᱸ ᱟᱨ ᱛᱟᱦᱮᱱ ᱡᱟᱭᱜᱟ ᱠᱚᱦᱚᱸ ᱵᱷᱟᱜᱮ ᱜᱮ ᱢᱮᱱᱟᱜᱼᱟ ᱞᱟᱹᱭᱫᱟᱢ ᱦᱮᱸᱛᱚ ᱚᱱᱟ ᱠᱚ ᱵᱟᱲᱟᱭ ᱞᱟᱹᱜᱤᱫ ᱛᱮᱜᱮᱧ ᱯᱷᱳᱱᱟᱠᱟᱜᱼᱟ ᱟᱢ ᱴᱷᱮᱡ ᱟᱨᱤᱧ ᱠᱩᱞᱤ ᱡᱚᱝᱟᱜ ᱠᱟᱱᱟ ᱦᱮᱸᱛᱚ ᱵᱷᱟᱹᱜᱤ ᱜᱮᱭᱟ ᱛᱟᱦᱞᱮ ᱞᱟᱹᱭᱟᱫᱤᱧᱟᱢ ᱚᱱᱟᱜᱤᱧ ᱠᱩᱞᱤ ᱡᱚᱝᱟᱜ ᱠᱟᱱᱟ ᱦᱳᱭ ᱢᱟ ᱛᱟᱦᱞᱮ ᱤᱱᱠᱟᱹ ᱜᱮᱞᱟᱝ ᱜᱚᱞᱯᱚᱭᱟ